ᱱᱮᱸᱰᱟ ᱧᱚᱜ ᱠᱮᱫᱟᱠᱚ ᱵᱟᱹᱵᱩ ᱱᱤᱭᱟᱹ ᱦᱤᱞᱳᱜ ᱠᱟᱨᱟᱢ ᱵᱚᱱ ᱵᱚᱸᱜᱟᱭᱟ ᱛᱩᱢᱫᱟᱜ ᱴᱟᱢᱟᱠ ᱠᱚ ᱟᱹᱜᱩᱭᱟᱠᱚ ᱮᱱᱮᱡ ᱟᱠᱚ ᱛᱚᱵᱮ ᱮᱱ ᱦᱤᱞᱳᱜ ᱦᱟᱴᱟᱜ ᱰᱟᱹᱞᱤᱡ ᱥᱟᱵ ᱠᱟᱛᱮ ᱠᱚ ᱪᱟᱞᱟᱜᱼᱟ ᱤᱭᱟᱹ ᱠᱟᱛᱮ ᱠᱚ ᱪᱟᱞᱟᱜᱼᱟ ᱠᱟᱨᱟᱢ ᱫᱟᱨᱮ ᱵᱩᱴᱟᱹ ᱠᱚ ᱪᱟᱞᱟᱜᱼᱟ ᱯᱮ ᱠᱷᱤᱭᱟᱹ ᱥᱩᱛᱟᱹᱢ ᱠᱚ ᱛᱚᱞᱟ ᱯᱮ ᱠᱷᱤᱭᱟᱹ ᱥᱩᱛᱟᱹᱢ ᱛᱚᱞ ᱠᱟᱛᱮ ᱠᱚ ᱦᱤᱡᱩᱜ ᱟᱠᱚ ᱨᱩ ᱨᱩ ᱛᱮᱠᱚ ᱦᱤᱡᱩᱜ ᱟᱠᱚ ᱚᱲᱟᱜ ᱨᱮᱠᱚ ᱵᱚᱸᱜᱟᱭᱟ ᱚᱸᱰᱮ ᱠᱚ ᱵᱤᱫ ᱟᱠᱚ ᱠᱟᱨᱟᱢ ᱫᱟᱨᱮ ᱠᱟᱨᱟᱢ ᱫᱟᱨᱮ ᱠᱚ ᱵᱚᱸᱜᱟᱭ ᱛᱮᱜᱮ ᱮᱱᱮᱡ ᱟᱠᱚ ᱥᱮᱨᱮᱧᱟᱠᱚ ᱤᱭᱟᱹᱨᱮ ᱡᱟᱦᱟᱸᱨᱮ ᱠᱟᱨᱟᱢ ᱠᱚ ᱵᱤᱫᱟ ᱚᱸᱰᱮ ᱮᱱᱮᱡ ᱟᱠᱚ ᱥᱮᱨᱮᱧ ᱟᱠᱚ ᱱᱚᱣᱟ ᱫᱚ ᱚᱱᱠᱟ ᱚᱱᱠᱟᱛᱮ ᱡᱚᱛᱚᱜᱮ ᱦᱟᱲᱟᱢ ᱦᱚᱲ ᱵᱩᱲᱦᱤ ᱮᱨᱟ ᱠᱚᱲᱟ ᱜᱤᱫᱽᱨᱟᱹ ᱡᱚᱛᱚ ᱠᱚ ᱮᱱᱮᱡᱼᱟ ᱮᱱᱮᱡ ᱟᱸᱜᱟᱭᱟᱠᱚ ᱮᱱᱮᱡ ᱟᱸᱜᱟ ᱠᱟᱛᱮᱦᱚᱸ ᱟᱨ ᱫᱚᱥᱟᱨ ᱦᱤᱞᱳᱜ ᱫᱚ ᱟᱨᱦᱚᱸ ᱠᱟᱨᱟᱢ ᱵᱚᱸᱜᱟ ᱠᱚ ᱟᱹᱛᱩ ᱦᱚᱴᱚ ᱠᱟᱭᱟᱠᱚ ᱩᱱᱤᱫᱚ ᱫᱟᱜ ᱜᱷᱟᱴ ᱱᱟᱹᱭ ᱜᱷᱟᱴ ᱨᱮᱠᱚ ᱟᱹᱛᱩ ᱦᱚᱴᱚ ᱠᱟᱭᱟ ᱩᱱᱤ ᱠᱟᱨᱟᱢ ᱵᱚᱸᱜᱟ ᱫᱚ ᱱᱚᱣᱟ ᱫᱚ ᱜᱚᱴᱟ ᱨᱮᱱ ᱠᱚ ᱦᱤᱡᱩᱜᱼᱟ ᱱᱚᱸᱰᱮ ᱥᱩᱢᱩᱝ ᱫᱚ ᱵᱟᱝᱼᱟ ᱚᱸᱰᱮ ᱠᱚ ᱠᱟᱨᱟᱢᱚᱜ ᱠᱟᱱᱟ ᱫᱮᱞᱟᱵᱚᱱ ᱚᱸᱰᱮᱵᱚᱱ ᱪᱟᱞᱟᱜᱼᱟ ᱠᱟᱨᱟᱢ ᱠᱚ ᱥᱩᱱ ᱠᱟᱱᱟ ᱠᱚ ᱮᱱᱮᱡ ᱠᱟᱱᱟ ᱠᱚ ᱫᱮᱞᱟᱵᱚᱱ ᱪᱟᱞᱟᱜᱼᱟ ᱠᱟᱨᱟᱢ ᱮᱱᱮᱡ ᱫᱚ ᱚᱱᱠᱟᱱ ᱡᱤᱱᱤᱥ ᱠᱟᱱᱟ ᱱᱚᱣᱟ ᱫᱚ ᱟᱨᱚ ᱫᱚᱥᱟᱨ ᱦᱤᱞᱳᱜ ᱫᱚ ᱚᱱᱟ ᱡᱟᱦᱟᱸ ᱛᱤᱱᱟᱹᱜ ᱠᱚ ᱵᱚᱸᱜᱟ ᱠᱟᱜᱼᱟ ᱢᱟᱲᱟᱝ ᱨᱮ ᱚᱱᱟ ᱠᱚᱠᱚ ᱦᱟᱴᱟ ᱰᱟᱹᱞᱤᱡ ᱥᱟᱵ ᱠᱟᱛᱮ ᱠᱚ ᱤᱫᱤ ᱦᱚᱴᱚ ᱠᱟᱛᱮᱫ ᱠᱚ ᱵᱚᱦᱟᱣ ᱦᱚᱴᱚ ᱠᱟᱜᱼᱟ ᱠᱟᱨᱟᱢ ᱵᱚᱸᱜᱟ ᱚᱸᱰᱮᱫᱚᱭ ᱟᱹᱛᱩ ᱠᱮᱫᱟ ᱠᱚ ᱪᱟᱵᱟᱭᱮᱱᱟ